ᱤᱧᱟᱹᱜ ᱩᱭᱦᱟᱹᱨ ᱨᱮ ᱟᱨ ᱟᱞᱮᱭᱟᱜ ᱟᱛᱳ ᱴᱚᱴᱷᱟ ᱥᱩᱨ ᱨᱮ ᱢᱤᱫᱴᱟᱝ ᱟᱹᱰᱤ ᱢᱟᱨᱟᱝ ᱱᱟᱣᱟ ᱞᱮᱠᱟᱱ ᱩᱭᱦᱟᱹᱨ ᱡᱟᱜᱟᱜ ᱟᱨᱵᱟᱝᱜᱟ ᱜᱟᱲ ᱢᱮᱱᱟᱜᱼᱟ ᱚᱱᱟ ᱫᱚ ᱦᱩᱭᱩᱜ ᱠᱟᱱᱟ ᱰᱟᱸᱰᱵᱚᱥ ᱟᱛᱳ ᱨᱮᱭᱟᱜ ᱢᱟᱱᱮ ᱰᱟᱦᱟᱨᱰᱤ ᱟᱛᱳ ᱨᱮᱭᱟᱜ ᱠᱟᱹᱯᱤ

ᱚᱱᱟ ᱜᱟᱲ ᱨᱮ ᱚᱞᱪᱤᱠᱤ ᱥᱤᱨᱡᱟᱹᱣ ᱪᱤᱱ ᱢᱟᱱᱚᱛᱷᱟᱱ ᱯᱚᱸᱰᱤᱛ ᱨᱚᱜᱷᱩᱱᱟᱛᱷ ᱢᱩᱨᱢᱩ ᱛᱟᱹᱠᱤᱱ ᱚᱱᱟ ᱜᱟᱲ ᱟᱨ ᱵᱟᱝᱢᱟ ᱠᱟᱹᱯᱤ ᱵᱩᱨᱩ ᱨᱮ ᱛᱟᱦᱮᱸ ᱠᱟᱛᱮᱫ ᱟᱨ ᱚᱸᱰᱮ ᱚᱲᱟᱜ ᱛᱟᱹᱠᱤᱱ ᱢᱮᱱᱟᱜᱼᱟ ᱟᱨ ᱚᱸᱰᱮ ᱜᱮ ᱥᱤᱧ ᱧᱤᱫᱟᱹ ᱚᱱᱟ ᱠᱟᱹᱯᱤ ᱵᱩᱨᱩ ᱛᱷᱟᱱ ᱨᱮᱜᱮ ᱚᱞᱪᱤᱠᱤ ᱥᱟᱱᱛᱟᱲ ᱠᱚᱣᱟᱜ ᱞᱤᱯᱤ ᱠᱤᱱ ᱩᱭᱦᱟᱹᱨ ᱵᱮᱱᱟᱣ ᱚᱰᱳᱜ ᱞᱟᱜᱼᱟ ᱟᱨ ᱚᱱᱟᱫᱚ ᱱᱤᱛ ᱟᱹᱰᱤ ᱢᱟᱨᱟᱝ ᱜᱟᱲ ᱜᱮ ᱵᱮᱱᱟᱣ ᱟᱠᱟᱱᱟ ᱚᱱᱟᱫᱚ ᱠᱟᱹᱯᱤ ᱵᱩᱨᱩ ᱢᱮᱱᱛᱮ ᱠᱚ ᱢᱮᱛᱟᱜᱼᱟ ᱚᱸᱰᱮᱜᱮ ᱯᱚᱸᱰᱤᱛ ᱨᱚᱜᱷᱩᱱᱟᱛᱷ ᱢᱩᱨᱢᱩ ᱛᱟᱹᱠᱤᱱ ᱥᱤᱧ ᱧᱤᱫᱟᱹ ᱚᱞᱪᱤᱠᱤ ᱵᱮᱱᱟᱣ ᱨᱮᱭᱟᱜ ᱟᱹᱰᱤ ᱛᱮᱫ ᱠᱤᱱ ᱠᱩᱨᱩᱢᱩᱴᱩ ᱞᱮᱜᱼᱟ ᱟᱨ ᱚᱸᱰᱮᱜᱮ ᱰᱤ ᱰᱟᱹᱰᱤ ᱟᱦᱟᱨ ᱠᱚᱦᱚᱸ ᱢᱮᱱᱟᱜᱼᱟ ᱟᱨ ᱚᱲᱟᱜ ᱠᱚᱦᱚᱸ ᱢᱮᱱᱟᱜᱼᱟ ᱚᱸᱰᱮ ᱠᱷᱚᱱᱜᱮ

ᱟᱹᱰᱤ ᱢᱟᱨᱟᱝ ᱫᱟᱲᱮ ᱵᱚᱱ ᱧᱟᱢ ᱟᱠᱟᱫᱟ ᱟᱹᱫᱤᱢ ᱠᱚᱣᱟᱜ ᱢᱮᱸᱫ ᱵᱚᱱ ᱧᱟᱢ ᱟᱠᱟᱫ ᱞᱮᱠᱟ ᱚᱞᱪᱤᱠᱤ